ᱦᱮᱸ ᱥᱤᱞᱟᱹᱭ ᱫᱚ ᱤᱧ ᱫᱚ ᱟᱹᱰᱤ ᱠᱟᱹᱴᱤᱡ ᱠᱷᱚᱱ ᱜᱤᱧ ᱠᱩᱥᱤᱭᱟᱜᱼᱟ ᱟᱫᱚ ᱮᱱᱠᱷᱟᱱ ᱚᱲᱟᱜ ᱠᱷᱚᱱ ᱠᱟᱹᱴᱤᱡ ᱟᱯᱚᱛᱛᱤ ᱛᱟᱦᱮᱸᱞᱮᱱᱟ ᱡᱮ ᱚᱞᱚᱜ ᱯᱟᱲᱦᱟᱜ ᱵᱟᱝ ᱠᱟᱛᱮ ᱥᱤᱞᱟᱹᱭ ᱥᱮᱬᱟ ᱫᱚ ᱴᱷᱤᱠ ᱵᱟᱝ ᱦᱩᱭᱩᱜᱼᱟ ᱪᱮᱫᱟᱜ ᱥᱮ ᱚᱞᱚᱜ ᱯᱟᱲᱦᱟᱜ ᱱᱚᱥᱴᱚᱜᱼᱟ ᱚᱠᱛᱚ ᱠᱚ ᱠᱚᱢ ᱜᱤᱧ ᱧᱟᱢᱟ ᱚᱱᱠᱟ ᱚᱲᱟᱜ ᱨᱮᱠᱚ ᱞᱟᱹᱭ ᱠᱮᱫᱟ ᱟᱫᱚ ᱮᱱᱠᱷᱟᱱ ᱵᱟᱹᱧ ᱥᱮᱬᱟ ᱞᱮᱫᱟ ᱩᱱᱫᱚ ᱛᱚᱵᱮ ᱚᱞᱚᱜ ᱯᱟᱲᱦᱟᱜ ᱥᱟᱹᱛ ᱵᱟᱲᱟ ᱠᱟᱛᱮ ᱫᱚ ᱟᱞᱮ ᱥᱩᱨ ᱨᱮᱜᱮ ᱵᱳᱞᱯᱩᱨ ᱨᱮ ᱢᱤᱫᱴᱟᱝ ᱥᱮᱱᱴᱟᱨ ᱨᱮ ᱥᱤᱞᱟᱹᱭ ᱪᱮᱫ ᱨᱮᱭᱟᱜ ᱴᱨᱮᱱᱤᱝᱤᱧ ᱧᱟᱢ ᱞᱮᱫᱟ ᱟᱫᱚ ᱚᱸᱰᱮ ᱥᱮᱱ ᱠᱟᱛᱮ ᱜᱮ ᱢᱚᱬᱮ ᱪᱟᱸᱫᱚ ᱨᱮᱭᱟᱜ ᱴᱨᱮᱱᱤᱝᱤᱧ ᱦᱟᱛᱟᱣ ᱞᱮᱫᱟ ᱟᱨ ᱚᱸᱰᱮᱱᱟᱜ ᱴᱨᱮᱱᱤᱝ ᱨᱮᱫᱚ ᱟᱹᱰᱤ ᱜᱟᱱ ᱟᱝᱨᱚᱵ ᱠᱤᱪᱨᱤᱡ ᱵᱮᱱᱟᱣ ᱠᱚ ᱥᱮᱬᱟᱣᱟᱫ ᱞᱮ ᱛᱟᱦᱮᱸᱡ ᱟᱨ ᱚᱱᱟ ᱠᱚ ᱵᱷᱟᱞᱤ ᱴᱷᱤᱠ ᱛᱤᱧ ᱥᱮᱬᱟᱣ ᱟᱠᱟᱫᱟ ᱱᱤᱛ ᱫᱚ ᱚᱲᱟᱜ ᱨᱮ ᱢᱮᱥᱤᱱ ᱠᱤᱨᱤᱧ ᱠᱟᱛᱮ ᱟᱭᱢᱟ ᱜᱟᱱ ᱠᱤᱪᱨᱤᱡ ᱟᱝᱨᱚᱵ ᱤᱧ ᱥᱮᱞᱟᱭ ᱫᱟ ᱟᱨ ᱚᱨᱰᱟᱨ ᱠᱚᱦᱚᱸᱧ ᱦᱟᱛᱟᱣ ᱵᱟᱲᱟᱭ ᱜᱮᱭᱟ ᱟᱨ ᱤᱧ ᱫᱚ ᱱᱚᱣᱟ ᱥᱤᱞᱟᱹᱭ ᱠᱟᱹᱢᱤ ᱫᱚ ᱱᱚᱣᱟ ᱞᱟᱹᱜᱤᱫ ᱜᱤᱧ ᱠᱩᱥᱤᱭᱜ ᱛᱟᱦᱮᱸᱡ ᱪᱮᱫᱟᱜ ᱥᱮ ᱥᱤᱞᱟᱹᱭ ᱠᱟᱹᱢᱤ ᱫᱚ ᱚᱲᱟᱜ ᱨᱮ ᱫᱩᱲᱩᱵ ᱠᱟᱛᱮ ᱠᱟᱹᱢᱤ ᱜᱟᱱᱚᱜᱼᱟ ᱡᱟᱦᱟᱸᱢᱟᱱ ᱛᱟᱦᱟᱸ ᱧᱤᱨ ᱵᱟᱲᱟ ᱥᱮ ᱪᱟᱞᱟᱜ ᱵᱟᱝ ᱞᱟᱠᱛᱤᱜᱼᱟ ᱚᱱᱟᱛᱮ ᱚᱲᱟᱜ ᱨᱮ ᱫᱩᱲᱩᱵ ᱠᱟᱛᱮ ᱜᱮ ᱱᱤᱛ ᱫᱚ ᱟᱹᱰᱤ ᱜᱟᱱ ᱠᱟᱹᱣᱰᱤᱧ ᱟᱨᱡᱟᱣ ᱫᱟᱲᱮᱭᱟᱜ ᱠᱟᱱᱟ ᱱᱚᱣᱟ ᱥᱤᱞᱟᱹᱭ ᱠᱟᱹᱢᱤ ᱠᱟᱛᱮ